ᱦᱮᱞᱳ ᱚᱠᱚᱭᱮᱢ ᱞᱟᱹᱭᱮᱫᱼᱟ ᱦᱳᱭ ᱟᱫᱚ ᱪᱮᱫ ᱮᱢ ᱡᱚᱢᱟ ᱟᱪᱪᱷᱟ ᱪᱟᱣᱢᱤᱱ ᱛᱤᱱᱟᱹᱜ ᱦᱟᱞᱯᱷ ᱯᱞᱮᱴ ᱯᱷᱩᱞ ᱯᱞᱮᱴ ᱟᱨ ᱡᱟᱦᱟᱱᱟᱜ ᱠᱚ ᱥᱮ ᱤᱱᱟᱹᱜᱮ ᱚᱻ ᱢᱮᱱᱟᱜ ᱜᱮᱭᱟ ᱵᱷᱮᱡᱽ ᱫᱚ ᱪᱤᱠᱮᱱ ᱪᱟᱣᱢᱤᱱ ᱵᱷᱮᱡᱽ ᱨᱳᱞ ᱮᱜᱽᱨᱳᱞ ᱟᱨ ᱫᱷᱳᱥᱟ ᱵᱤᱨᱭᱟᱱᱤ ᱡᱚᱛᱚᱜᱮ ᱟᱪᱪᱷᱟ ᱴᱷᱤᱠ ᱜᱮᱭᱟ ᱛᱤᱱ ᱨᱮᱢ ᱦᱤᱡᱩᱜᱼᱟ ᱚᱠᱛᱚ ᱠᱚ ᱴᱷᱤᱠ ᱜᱮᱭᱟ ᱦᱮᱸ ᱦᱟᱯᱷ ᱯᱞᱮᱴ ᱛᱚ ᱟᱪᱪᱷᱟ ᱴᱷᱤᱠ ᱜᱮᱭᱟ ᱚ ᱦᱟᱯᱷ ᱯᱞᱮᱴ ᱮᱠᱞᱟ ᱜᱮᱢ ᱦᱤᱡᱩᱜ ᱠᱟᱱᱟ ᱥᱮ ᱟᱨᱦᱚᱸ ᱟᱨᱦᱚᱸ ᱠᱚᱣᱟᱜ ᱢᱟᱱᱮ ᱟᱢᱟᱜ ᱥᱩᱢᱩᱝ ᱜᱮ ᱦᱟᱯᱷ ᱯᱞᱮᱴ ᱥᱮ ᱟᱨᱦᱚᱸ ᱠᱚᱣᱟᱜ ᱦᱚᱸᱢ ᱞᱟᱹᱭᱮᱫᱼᱟ ᱵᱟᱹᱧ ᱵᱩᱡᱷᱟᱹᱣ ᱞᱮᱜᱼᱟ ᱚ ᱦᱟᱯ ᱯᱞᱮᱴ ᱠᱟᱛᱮᱫ ᱦᱟᱸᱜ ᱵᱟᱱᱟᱼᱦᱚᱲ ᱟᱞᱟᱫᱟ ᱟᱞᱟᱫᱟ ᱦᱮᱸ ᱵᱟᱱᱟᱼᱦᱚᱲᱜᱮ ᱪᱟᱣᱢᱤᱱ ᱜᱮ ᱟᱫᱚ ᱪᱮᱫ ᱪᱟᱣᱢᱤᱱ ᱟᱫᱟ ᱪᱟᱣᱢᱤᱱ ᱥᱮ ᱪᱤᱠᱮᱱ ᱪᱟᱣᱢᱤᱱ ᱵᱷᱮᱡᱽ ᱪᱟᱣᱢᱤᱱ ᱪᱤᱠᱮᱱ ᱪᱟᱣᱢᱤᱱ ᱟᱪᱪᱷᱟ ᱴᱷᱤᱠ ᱜᱮᱭᱟ ᱦᱮᱸ ᱦᱳᱭ ᱦᱳᱭ ᱴᱷᱤᱠ